ᱠᱤᱪᱷᱩ ᱛᱷᱟᱱᱤᱛ ᱠᱷᱮᱞᱳᱰ ᱡᱚᱝ ᱥᱮ ᱢᱚᱱ ᱦᱩᱞᱟᱹᱥᱟᱱ ᱠᱟᱹᱢᱤ ᱦᱚᱨᱟ ᱢᱟᱦᱟᱸ ᱫᱚ ᱵᱟᱸᱠᱩᱲᱟ ᱦᱚᱱᱚᱛ ᱨᱮ ᱥᱚᱨᱮᱥᱟ ᱚᱱᱟ ᱫᱚ ᱦᱩᱭᱩᱜ ᱠᱟᱱᱟ ᱯᱷᱩᱴᱵᱚᱞ ᱯᱷᱩᱴᱵᱚᱞ ᱠᱷᱮᱞ ᱥᱮ ᱯᱷᱩᱴᱵᱚᱞ ᱠᱷᱮᱞᱳᱰ ᱢᱟᱦᱟᱸ ᱫᱚ ᱟᱵᱚ ᱡᱟᱸᱜᱟ ᱛᱮ ᱥᱮ ᱠᱟᱴᱟ ᱛᱮ ᱵᱚᱱ ᱠᱷᱮᱞᱟ ᱱᱚᱰᱮ ᱧᱮᱞ ᱧᱟᱢᱚᱜᱼᱟ ᱢᱟᱦᱟᱸ ᱨᱮ ᱯᱷᱩᱴᱵᱚᱞ ᱠᱷᱮᱞᱳᱰ ᱦᱮᱯᱨᱟᱣ ᱦᱩᱭ ᱠᱚᱜᱼᱟ ᱚᱸᱰᱮ ᱟᱹᱰᱤ ᱜᱟᱱ ᱦᱚᱲ ᱠᱚ ᱚ ᱦᱤᱡᱩᱜᱼᱟ ᱧᱮᱧᱮᱞ ᱥᱮ ᱠᱷᱮᱞᱳᱰᱤᱭᱟᱹ ᱠᱚᱦᱚᱸ ᱠᱚ ᱦᱤᱡᱩᱜᱼᱟ ᱚᱸᱰᱮ ᱧᱮᱞ ᱜᱟᱱᱚᱜᱼᱟ ᱥᱮᱨᱣᱟ ᱞᱮᱠᱟ ᱛᱮᱦᱚᱸ ᱟᱹᱰᱤ ᱜᱟᱱ ᱴᱚᱴᱷᱟ ᱠᱚᱨᱮ ᱱᱤᱛᱚᱜ ᱫᱚ ᱦᱩᱭ ᱪᱟᱞᱟᱜ ᱠᱟᱱᱟ ᱯᱷᱩᱴᱵᱚᱞ ᱠᱷᱮᱞ ᱟᱨ ᱚᱸᱰᱮ ᱠᱷᱮᱞ ᱧᱮᱞ ᱪᱟᱞᱟᱣ ᱠᱟᱛᱮ ᱧᱮᱧᱮᱞᱤᱭᱟᱹ ᱠᱚᱣᱟ ᱢᱚᱱᱮ ᱨᱮ ᱢᱤᱫᱴᱟᱝ ᱠᱩᱠᱞᱤ ᱥᱮ ᱵᱷᱟᱵᱽᱱᱟ ᱠᱚ ᱛᱮᱭᱟᱨᱚᱜᱼᱟ ᱩᱭᱦᱟᱹᱨᱚᱜᱼᱟ ᱠᱚ ᱡᱮ ᱟᱞᱮ ᱦᱚᱸ ᱱᱚᱝᱠᱟ ᱜᱮ ᱢᱚᱡᱽ ᱫᱷᱟᱨᱟ ᱯᱷᱩᱴᱵᱚᱞ ᱞᱮ ᱠᱷᱮᱞᱟ ᱟᱨ ᱪᱮᱛᱟᱱ ᱥᱮ ᱞᱟᱦᱟ ᱥᱮᱫ ᱞᱮ ᱞᱟᱦᱟ ᱪᱟᱞᱟᱜᱼᱟ ᱥᱮ ᱵᱟᱸᱠᱩᱲᱟ ᱛᱷᱚᱱᱚᱛ ᱞᱟᱹᱜᱤᱫ ᱟᱞᱮ ᱦᱚᱸ ᱥᱤᱨᱯᱟᱹ ᱞᱮ ᱦᱟᱢᱮᱴᱟ ᱱᱚᱣᱟ ᱠᱷᱮᱞ ᱛᱟᱞᱟ ᱛᱮ ᱱᱚᱝᱠᱟ ᱜᱮ ᱟᱵᱚ ᱧᱩᱢ ᱦᱟᱞᱟᱝ ᱤᱡ ᱢᱤᱫ ᱧᱩᱛᱩᱢᱟᱱ ᱟᱵᱚ ᱫᱤᱥᱚᱢ ᱨᱤᱱᱤᱡ ᱯᱷᱩᱴᱵᱚᱞ ᱠᱷᱮᱞᱳᱰᱤᱭᱟᱹ ᱫᱚᱭ ᱦᱩᱭᱩᱜ ᱠᱟᱱᱟ ᱥᱩᱱᱤᱞ ᱪᱷᱮᱛᱨᱤ ᱱᱚᱝᱠᱟ ᱜᱮ ᱱᱩᱭ ᱞᱮᱠᱟ ᱯᱷᱩᱴᱵᱚᱞ ᱠᱷᱮᱞᱳᱰ ᱠᱟᱛᱮ ᱟᱵᱚ ᱫᱤᱥᱚᱢ ᱞᱟᱹᱜᱤᱫ ᱥᱤᱨᱯᱷᱟᱹ ᱵᱚᱱ ᱦᱟᱢᱮᱴᱟ ᱱᱚᱣᱟ ᱠᱩᱨᱤᱢᱩᱴᱩ ᱥᱟᱱᱟᱢ ᱧᱮᱧᱮᱞᱤᱭᱟᱹ ᱠᱚᱴᱷᱮᱱ ᱢᱤᱫᱴᱟᱝ ᱧᱮᱞ ᱧᱟᱢᱚᱜᱼᱟ ᱩᱱᱠᱩ ᱠᱚ ᱩᱭᱦᱟᱹᱨᱟᱠᱚ